ᱤᱧᱟᱹᱜ ᱥᱟᱱᱟᱢ ᱚᱠᱛᱚ ᱨᱮᱭᱟᱜ ᱥᱚᱨᱮᱥ ᱠᱷᱮᱞᱟ ᱫᱚ ᱯᱷᱩᱴᱵᱚᱞ ᱠᱟᱱᱟ ᱪᱮᱫᱟᱜ ᱥᱮ ᱱᱚᱣᱟ ᱠᱷᱮᱞᱟ ᱫᱚ ᱱᱚᱣᱟ ᱠᱷᱮᱞᱚᱰ ᱫᱚ ᱡᱚᱛᱚ ᱠᱷᱚᱱᱟᱜ ᱡᱩᱫᱟᱹ ᱜᱮᱭᱟ ᱤᱧ ᱡᱩᱫᱤ ᱤᱧ ᱫᱚ ᱱᱚᱣᱟ ᱦᱚᱛᱮᱜ ᱛᱤᱧ ᱠᱩᱥᱤᱭᱟᱜᱼᱟ ᱡᱮ ᱮᱴᱟᱜ ᱠᱷᱮᱞᱟ ᱨᱮᱫᱚ ᱡᱮᱢᱚᱱ ᱢᱤᱫᱴᱮᱱ ᱥᱚᱢᱚᱭ ᱧᱟᱢᱚᱜᱼᱟ ᱚᱠᱛᱚ ᱧᱟᱢᱚᱜᱼᱟ ᱥᱮ ᱡᱤᱨᱟᱹᱣ ᱧᱟᱢᱚᱜᱼᱟ ᱠᱤᱱᱛᱩ ᱱᱚᱣᱟ ᱠᱷᱮᱞᱟ ᱫᱚ ᱮᱢᱚᱱ ᱢᱤᱫᱴᱮᱱ ᱠᱷᱮᱞᱟ ᱠᱟᱱᱟ ᱢᱤᱫᱴᱮᱱ ᱳᱭ ᱢᱤᱫᱴᱮᱱ ᱥᱚᱢᱚᱭᱮ ᱮᱢᱟᱢ ᱠᱟᱱᱟ ᱤᱱᱟᱹ ᱥᱚᱢᱚᱭ ᱨᱮ ᱢᱤᱫ ᱞᱟᱜᱟᱛᱟᱨ ᱮᱢ ᱧᱤᱨᱟᱜ ᱠᱟᱱᱟ ᱢᱤᱫᱴᱟᱱ ᱵᱚᱞ ᱛᱟᱭᱱᱚᱢ ᱨᱮ ᱦᱮᱸ ᱵᱟᱝᱢᱟ ᱟᱢ ᱮᱠᱴᱩ ᱢᱮ ᱡᱤᱨᱟᱹᱣ ᱧᱟᱢ ᱫᱟ ᱵᱟᱝ ᱠᱤᱪᱷᱩ ᱚᱱᱮ ᱡᱟᱦᱟᱸ ᱥᱚᱢᱚᱭᱮ ᱛᱚᱞ ᱠᱟᱜ ᱤᱱᱟᱹ ᱥᱚᱢᱚᱭ ᱛᱮ ᱟᱢ ᱢᱤᱫᱴᱮᱱ ᱤᱭᱟᱹ ᱛᱟᱦᱮᱱ ᱛᱟᱢᱟ ᱞᱚᱠᱠᱷᱚ ᱛᱟᱦᱮᱱ ᱛᱟᱢᱟ ᱡᱮ ᱤᱧ ᱱᱚᱣᱟ ᱥᱚᱢᱚᱭ ᱛᱮ ᱟᱨᱠᱤ ᱤᱧ ᱩᱱᱠᱩ ᱜᱳᱞ ᱮᱢ ᱦᱩᱭᱩᱜ ᱛᱤᱧᱟ ᱦᱮᱸ ᱟᱨᱚ ᱱᱚᱣᱟ ᱫᱚ ᱮᱴᱟᱜ ᱠᱷᱮᱞ ᱠᱚᱫᱚ ᱡᱮᱢᱚᱱ ᱠᱨᱤᱠᱮᱹᱴ ᱢᱮᱱ ᱠᱨᱤᱠᱮᱹᱴ ᱢᱮᱱ ᱢᱮ ᱥᱮ ᱟᱨ ᱡᱟᱦᱟᱸᱭ ᱠᱟᱵᱟᱰᱤ ᱠᱚ ᱮᱢᱟᱱ ᱠᱚ ᱦᱮᱸ ᱚᱱᱟ ᱠᱚᱫᱚ ᱚᱱᱟ ᱠᱚ ᱠᱷᱚᱱ ᱦᱚᱸ ᱱᱚᱣᱟ ᱫᱚ ᱢᱟᱱᱮ ᱤᱧ ᱫᱚ ᱤᱧ ᱫᱚᱧ ᱠᱩᱥᱤᱭᱟᱜ ᱜᱮᱭᱟ ᱢᱟᱱᱮ ᱮᱴᱟᱜ ᱜᱤᱧ ᱡᱩᱫᱤ ᱡᱟᱦᱟᱱᱟᱜ ᱡᱟᱦᱟᱸᱭ ᱜᱮ ᱡᱟᱦᱟᱱᱟᱜ ᱠᱷᱮᱞ ᱠᱚ ᱢᱤᱛᱟᱹᱧᱟ ᱡᱮ ᱱᱚᱣᱟ ᱠᱚ ᱦᱟᱱᱟ ᱠᱚ ᱠᱷᱮᱞ ᱢᱚᱫᱽᱫᱷᱮᱨᱮ ᱚᱠᱟᱴᱟᱜ ᱠᱷᱮᱞᱮᱢ ᱵᱟᱪᱷᱟᱣᱟ ᱤᱧ ᱫᱚ ᱱᱚᱣᱟ ᱯᱷᱩᱴᱵᱚᱞ ᱜᱤᱧ ᱵᱟᱪᱷᱟᱣᱟ ᱱᱤᱭᱟᱹ ᱯᱷᱩᱴᱵᱚᱞ ᱫᱚ ᱫᱚᱢᱮᱜᱤᱧ ᱠᱩᱥᱤᱭᱟᱜᱼᱟ ᱚᱱᱟ ᱫᱚ ᱮᱴᱟᱜ ᱠᱷᱮᱞᱟ ᱫᱚ ᱩᱱᱟᱹᱜ ᱧᱮᱞ ᱫᱩᱲᱩᱵ ᱠᱟᱛᱮᱜ ᱧᱮᱞ ᱵᱟᱝ ᱥᱟᱱᱟᱧᱟ ᱠᱤᱱᱛᱩ ᱱᱚᱣᱟ ᱠᱷᱮᱞᱟ ᱫᱚ ᱢᱟᱱᱮ ᱫᱚᱢᱮᱧ ᱠᱩᱥᱤᱭᱟᱜᱼᱟ ᱦᱮᱸ ᱚᱱᱟᱜᱮ